ᱡᱤᱭᱟᱹᱞᱤ ᱟᱹᱥᱩᱞ ᱡᱤᱭᱟᱹᱞᱤ ᱟᱹᱥᱩᱞ ᱫᱚ ᱟᱹᱰᱤᱜᱮ ᱞᱟᱹᱠᱛᱤ ᱠᱟᱱᱟ ᱢᱮᱱᱠᱷᱟᱱ ᱩᱱᱠᱩ ᱠᱚᱫᱚ ᱡᱚᱜᱟᱣ ᱡᱚᱛᱚᱱ ᱥᱮᱛᱟᱜ ᱟᱹᱭᱩᱵ ᱞᱟᱹᱠᱛᱤᱭᱟ ᱟᱫᱷᱮᱠ ᱠᱚᱫᱚ ᱟᱹᱨᱩᱵ ᱠᱚᱦᱚᱸ ᱞᱟᱹᱠᱛᱤᱭᱟ ᱢᱮᱱᱠᱷᱟᱱ ᱩᱱᱠᱩ ᱠᱚᱫᱚ ᱮᱠᱢᱟᱥ ᱯᱨᱚᱛᱤᱢᱟᱥ ᱨᱮ ᱯᱟᱴᱣᱟ ᱨᱮᱱᱟᱜ ᱨᱟᱱ ᱠᱷᱣᱟᱣ ᱠᱚ ᱦᱩᱭᱩᱜᱼᱟ ᱟᱨ ᱛᱤᱱ ᱢᱟᱥ ᱯᱚᱨ ᱯᱚᱨ ᱵᱷᱮᱠᱥᱤᱱ ᱮᱢᱟᱠᱚ ᱦᱩᱭᱩᱜᱼᱟ ᱡᱮᱢᱚᱱ ᱜᱟᱹᱭ ᱜᱟᱹᱭ ᱠᱚᱴᱷᱮᱱ ᱫᱚ ᱧᱟᱢᱚᱜᱼᱟ ᱛᱚᱣᱟ ᱟᱠᱷᱨᱤᱧ ᱠᱟᱛᱮᱫ ᱚᱱᱮᱠᱴᱟ ᱯᱚᱭᱥᱟ ᱦᱤᱡᱩᱜᱼᱟ ᱟᱨ ᱰᱟᱝᱨᱟ ᱠᱚᱴᱷᱮᱱ ᱫᱚ ᱩᱱᱠᱩ ᱫᱚ ᱜᱳᱴᱟ ᱛᱮᱜᱮ ᱛᱮᱠᱚ ᱟᱠᱷᱨᱤᱧᱚᱜᱼᱟ ᱟᱨ ᱢᱮᱨᱚᱢ ᱵᱷᱤᱰᱤ ᱠᱚᱫᱚ ᱡᱤᱞ ᱠᱟᱛᱮᱫ ᱠᱟᱛᱮᱫ ᱜᱮ ᱟᱠᱷᱨᱤᱧ ᱦᱩᱭᱩᱜᱼᱟ ᱟᱨ ᱱᱚᱣᱟ ᱫᱷᱟᱨᱮ ᱯᱟᱥᱮ ᱠᱚᱨᱮ ᱫᱚ ᱚᱱᱮᱠᱴᱟ ᱯᱟᱹᱭᱠᱟᱹᱨ ᱴᱷᱮᱱ ᱴᱷᱮᱱ ᱜᱮᱞᱮ ᱟᱠᱷᱨᱤᱧ ᱠᱚᱣᱟ ᱚᱱᱮᱠᱴᱟ ᱯᱟᱹᱭᱠᱟᱹᱨ ᱡᱚᱯᱲᱟᱣ ᱢᱮᱱᱟᱜ ᱟᱠᱟᱫ ᱠᱚᱣᱟ ᱚᱱᱟ ᱥᱟᱶᱛᱮ ᱩᱱᱠᱩ ᱠᱚᱴᱷᱮᱱ ᱜᱮ ᱱᱚᱣᱟ ᱢᱮᱨᱚᱢ ᱵᱷᱤᱲᱤ ᱰᱟᱝᱨᱤ ᱠᱚᱫᱚᱞᱮ ᱟᱠᱷᱨᱤᱧ ᱠᱚᱣᱟ